ᱦᱮᱞᱳ ᱦᱮᱸ ᱤᱧ ᱦᱚᱸ ᱵᱟᱸᱠᱩᱲᱟ ᱥᱮᱫ ᱠᱷᱚᱱᱤᱧ ᱢᱮᱱᱫᱟ ᱟᱢᱫᱚ ᱩᱛᱛᱚᱨ ᱫᱤᱱᱟᱡᱽᱯᱩᱨ ᱨᱮᱱ ᱡᱷᱤᱱᱩᱠᱯᱩᱨ ᱟᱹᱛᱩ ᱨᱮᱱ ᱟᱱᱛᱷᱳᱱᱤ ᱠᱤᱥᱠᱩ ᱠᱟᱱ ᱜᱮᱭᱟᱢ ᱚ ᱦᱮᱸ ᱟᱫᱚ ᱚᱱᱟᱜᱮ ᱵᱟᱰᱟᱭ ᱥᱟᱱᱟᱭᱫᱤᱧ ᱠᱟᱱᱟᱡᱮ ᱵᱚᱞᱮ ᱟᱯᱮ ᱥᱮᱫ ᱫᱚ ᱱᱚᱣᱟ ᱤᱭᱟᱹ ᱨᱮᱫᱚ ᱥᱤᱡᱤᱱ ᱨᱮᱫᱚ ᱪᱮᱫ ᱠᱚᱯᱮ ᱪᱟᱥ ᱟᱵᱟᱫᱽ ᱫᱟ ᱟᱨ ᱪᱮᱫ ᱞᱮᱠᱟᱯᱮ ᱡᱚᱢ ᱧᱩᱭᱫᱟ ᱚᱱᱟᱜᱮ ᱛᱷᱚᱲᱟ ᱜᱟᱱ ᱵᱟᱰᱟᱭ ᱦᱚᱪᱚᱧ ᱢᱮ ᱚ ᱦᱮᱸ ᱟᱨ ᱤᱭᱟᱹᱫᱚ ᱚᱱᱟ ᱠᱚ ᱯᱷᱚᱥᱚᱞ ᱟᱞᱮ ᱥᱮᱫ ᱫᱚ ᱵᱟᱠᱚ ᱞᱟᱜᱟᱣᱫᱟ ᱚᱱᱟ ᱛᱮᱜᱤᱧ ᱢᱮᱱᱫᱟ ᱪᱮᱫ ᱞᱮᱠᱟ ᱚᱱᱟ ᱠᱚᱫᱚ ᱠᱚ ᱛᱮᱭᱟᱨ ᱵᱮᱱᱟᱣᱟ ᱟᱞᱮ ᱥᱮᱫ ᱢᱟ ᱚᱱᱟ ᱠᱚ ᱯᱷᱚᱥᱚᱞᱢᱟ ᱞᱟᱜᱟᱣ ᱜᱮ ᱵᱟᱹᱱᱩᱜ ᱚᱱᱟ ᱠᱚᱫᱚ ᱟᱞᱮ ᱥᱮᱫ ᱫᱚ ᱠᱷᱟᱹᱞᱤ ᱦᱩᱲᱩ ᱪᱷᱟᱲᱟ ᱟᱨ ᱪᱮᱫᱜᱮ ᱦᱮᱸ ᱟᱯᱮ ᱥᱮᱫ ᱜᱮ ᱛᱚᱵᱮ ᱟᱹᱰᱤ ᱢᱚᱡᱽ ᱢᱚᱡᱽ ᱟᱫᱚ ᱯᱷᱚᱥᱚᱞ ᱠᱚ ᱟᱨ ᱡᱚᱢ ᱧᱩᱣᱟᱜ ᱡᱤᱱᱤᱥ ᱠᱚ ᱢᱮᱱᱟᱜᱼᱟ ᱦᱮᱸ ᱚ ᱟᱞᱮ ᱥᱮᱫ ᱦᱚᱸ ᱚᱱᱟ ᱩᱞ ᱠᱟᱱᱴᱷᱟᱲ ᱠᱚ ᱦᱮᱸ ᱟᱞᱮ ᱥᱮᱫ ᱦᱚᱸ ᱢᱮᱱᱟᱜ ᱫᱚ ᱢᱮᱱᱟᱜ ᱜᱮᱭᱟ ᱠᱟᱱᱴᱷᱟᱲ ᱫᱚ ᱚᱱᱟ ᱠᱚᱫᱚᱞᱮ ᱡᱚᱢ ᱵᱟᱲᱟᱭᱮᱫ ᱠᱟᱱ ᱜᱮᱭᱟ ᱟᱫᱚ ᱚᱱᱟ ᱡᱚᱸᱰᱨᱟ ᱠᱚᱫᱚ ᱵᱟᱹᱱᱩᱜᱼᱟ ᱟᱞᱮ ᱥᱮᱫ ᱫᱚ ᱚᱱᱟ ᱠᱚᱫᱚ ᱵᱟᱞᱮ ᱡᱚᱢ ᱜᱮᱭᱟ ᱦᱮᱸ ᱢᱟ ᱟᱫᱚ ᱚᱱᱟ ᱠᱚᱜᱮ ᱵᱚᱞᱮ ᱢᱮᱱᱮᱫ ᱠᱟᱱ ᱵᱟᱰᱟᱭ ᱥᱟᱱᱟᱭᱮᱫᱤᱧ ᱠᱟᱱ ᱛᱟᱦᱮᱱᱟ ᱟᱫᱚᱧ ᱵᱟᱰᱟᱭ ᱠᱮᱫᱟ ᱦᱮᱸ ᱢᱟ ᱛᱚᱵᱮᱧ ᱫᱚᱦᱚᱭᱫᱟ